ᱯᱷᱚᱴᱚᱜᱨᱟᱯᱷᱤ ᱫᱚ ᱡᱤᱵᱤᱠᱟ ᱞᱮᱠᱟᱛᱮ ᱟᱥᱚᱞ ᱩᱫᱫᱮᱥᱚ ᱫᱚ ᱦᱩᱭᱱᱟ ᱛᱮᱦᱮᱧ ᱜᱟᱯᱟ ᱡᱩᱜ ᱫᱚ ᱢᱚᱰᱟᱱ ᱪᱟᱵᱟᱭᱮᱱᱟ ᱥᱟᱱᱟᱢ ᱦᱚᱲ ᱡᱟᱦᱟᱸ ᱨᱮᱜᱮ ᱠᱚ ᱪᱟᱞᱟᱜ ᱡᱟᱦᱟᱱᱟᱜ ᱜᱮᱠᱚ ᱠᱚᱨᱟᱣ ᱪᱷᱚᱵᱤ ᱟᱨ ᱵᱷᱤᱰᱭᱚ ᱫᱚᱠᱚ ᱛᱩᱞᱟᱹᱣ ᱫᱚᱦᱚᱭᱮᱫ ᱠᱟᱱ ᱜᱮᱭᱟ ᱟᱨ ᱚᱱᱟ ᱞᱟᱹᱜᱤᱫ ᱛᱮᱫᱚ ᱢᱤᱫᱽᱴᱮᱱ ᱦᱚᱲ ᱫᱚ ᱫᱚᱨᱠᱟᱨ ᱠᱟᱱ ᱜᱮᱭᱟ ᱡᱟᱦᱟᱸ ᱫᱚ ᱤᱧᱤᱧ ᱠᱩᱥᱤ ᱟᱠᱟᱫᱟ ᱯᱷᱚᱴᱚ ᱜᱨᱟᱯᱷᱤ ᱟᱨ ᱚᱱᱠᱟ ᱜᱮ ᱛᱮᱦᱮᱧ ᱜᱟᱯᱟ ᱵᱟᱯᱞᱟ ᱠᱚᱨᱮ ᱪᱷᱚᱵᱤ ᱵᱷᱤᱰᱭᱚ ᱠᱟᱛᱮᱫ ᱠᱚ ᱫᱚᱦᱚᱭᱮᱫ ᱠᱟᱱᱟ ᱟᱨ ᱱᱚᱶᱟ ᱞᱟᱹᱜᱤᱫ ᱛᱮᱦᱚᱸ ᱦᱚᱲ ᱞᱟᱜᱟᱜᱼᱟ ᱟᱨ ᱱᱤᱭᱟᱹ ᱞᱟᱹᱜᱤᱫ ᱛᱮᱠᱚ ᱫᱚᱦᱚᱭᱮᱫ ᱠᱟᱱᱟ ᱡᱟᱛᱮ ᱛᱟᱭᱱᱚᱢ ᱫᱟᱨᱟᱢ ᱨᱮᱭᱟᱜ ᱠᱟᱛᱷᱟ ᱠᱚ ᱫᱤᱥᱟᱹ ᱨᱩᱣᱟᱹᱲ ᱢᱟ